ᱠᱟᱹᱦᱩ ᱪᱮᱬᱮ ᱢᱤᱨᱩ ᱪᱮᱬᱮ ᱠᱩᱭᱞᱤ ᱪᱮᱬᱮ ᱢᱟᱨᱟᱜ ᱪᱮᱬᱮ ᱚᱱᱮᱠ ᱨᱚᱠᱚᱢ ᱜᱮ ᱢᱮᱱᱟᱜ ᱟᱠᱟᱫ ᱠᱚᱣᱟ ᱠᱤᱥᱱᱤ ᱯᱚᱛᱟᱢ ᱡᱚᱛᱚ ᱨᱚᱠᱚᱢ ᱜᱮ ᱢᱮᱱᱟᱜ ᱟᱠᱟᱫ ᱠᱚᱣᱟ ᱢᱮᱱᱠᱷᱟᱱ ᱱᱮᱛᱟᱨ ᱫᱚ ᱡᱚᱢᱟᱜ ᱠᱚ ᱴᱷᱤᱠ ᱴᱷᱟᱠ ᱵᱟᱝᱠᱚ ᱧᱟᱢᱮᱫᱟ ᱫᱟᱨᱮᱼᱱᱟᱲᱤ ᱠᱚ ᱡᱚᱛᱚ ᱡᱚᱛᱚ ᱢᱟᱜ ᱪᱟᱵᱟᱭ ᱫᱟᱠᱚ ᱚᱱᱟ ᱤᱭᱠᱟᱹᱛᱮ ᱪᱮᱬᱮ ᱠᱚᱦᱚᱸ ᱚᱱᱠᱟᱫᱚ ᱵᱟᱝᱠᱚ ᱛᱟᱦᱮᱸ ᱫᱟᱲᱮᱭᱟᱜ ᱵᱟᱥᱟ ᱫᱟᱲᱮᱭᱟᱜ ᱠᱟᱱᱟ ᱮᱱᱠᱷᱟᱱ ᱩᱱᱠᱩ ᱪᱮᱬᱮ ᱫᱚ ᱠᱟᱹᱦᱩ ᱪᱮᱬᱮ ᱫᱚ ᱱᱚᱣᱟ ᱠᱚᱨᱮ ᱫᱚ ᱚᱱᱮᱠᱴᱟ ᱜᱮ ᱵᱟᱹᱱᱩᱜ ᱟᱠᱟᱫ ᱠᱚᱣᱟ ᱮᱱᱠᱷᱟᱱ ᱩᱱᱠᱩ ᱪᱮᱬᱮ ᱫᱚ ᱯᱟᱹᱦᱤᱞ ᱫᱚᱠᱚ ᱛᱟᱦᱮᱸ ᱠᱟᱱᱟ ᱴᱷᱤᱠ ᱱᱮᱛᱟᱨ ᱫᱚ ᱵᱟᱝᱠᱚ ᱧᱮᱞᱚᱜ ᱠᱟᱱᱟ ᱟᱪᱪᱷᱟ ᱡᱚᱢᱟᱜ ᱧᱩᱣᱟᱜ ᱚᱱᱠᱟ ᱴᱷᱤᱠ ᱴᱷᱟᱠ ᱵᱟᱝᱠᱚ ᱧᱟᱢᱮᱫ ᱛᱟᱦᱮᱸᱫ ᱧᱟᱢᱮᱫ ᱠᱷᱟᱹᱛᱤᱨ ᱚᱱᱟ ᱚᱱᱟ ᱠᱷᱟᱹᱛᱤᱨ ᱩᱱᱠᱩ ᱪᱮᱬᱮ ᱠᱚᱫᱚ ᱥᱩᱨ ᱥᱩᱯᱩᱨ ᱠᱚᱨᱮ ᱜᱮ ᱯᱟᱹᱡᱤᱞ ᱫᱚᱠᱚ ᱛᱟᱦᱮᱱᱠᱟᱱ ᱛᱟᱦᱮᱸᱫ ᱱᱤᱛᱳᱜ ᱫᱚ ᱱᱚᱣᱟ ᱥᱩᱨ ᱥᱩᱯᱩᱨ ᱠᱚᱨᱮ ᱦᱚᱸ ᱵᱟᱹᱱᱩᱜ ᱟᱠᱟᱫ ᱠᱚᱣᱟ ᱮᱱᱠᱷᱟᱱ ᱩᱱᱠᱩᱣᱟᱜ ᱫᱚ ᱫᱟᱨᱮᱼᱱᱟᱲᱤ ᱠᱚ ᱠᱚᱦᱚᱸ ᱱᱤᱛᱳᱜ ᱫᱚ ᱵᱟᱹᱭ ᱵᱟᱹᱭᱛᱮ ᱡᱚᱛᱚᱜᱮ ᱢᱟᱜ ᱪᱟᱵᱟᱭ ᱫᱟᱠᱚ ᱚᱱᱟ ᱤᱭᱠᱟᱹᱛᱮ ᱩᱱᱠᱩ ᱪᱮᱬᱮ ᱠᱚᱦᱚᱸ ᱡᱚᱢᱟᱜ ᱧᱩᱣᱟᱜ ᱴᱷᱤᱠ ᱴᱷᱤᱠ ᱢᱚᱪᱷᱟ ᱵᱟᱝ ᱠᱚ ᱧᱟᱢᱮᱫ ᱟᱹᱭᱠᱷᱟᱹᱛᱮ ᱩᱱᱠᱩ ᱦᱚᱸ ᱢᱟᱱᱮ ᱥᱟᱦᱟ ᱥᱟᱺᱜᱤᱧᱚᱜ ᱠᱟᱱᱟ ᱠᱚ ᱡᱮᱢᱚᱱ ᱠᱟᱹᱦᱩ ᱪᱮᱬᱮ ᱪᱮᱬᱮ ᱫᱚᱢᱮᱜᱟᱱ ᱠᱚ ᱛᱟᱦᱮᱸ ᱠᱟᱱᱟ ᱦᱟᱸᱜ ᱩᱱᱟᱹᱜ ᱫᱤᱱ ᱫᱚ ᱫᱚᱢᱮᱜᱟᱱ ᱥᱩᱨ ᱥᱩᱯᱩᱨ ᱠᱚᱨᱮ ᱦᱚᱸᱠᱚ ᱧᱮᱞᱚᱜ ᱠᱟᱱ ᱛᱟᱦᱮᱱᱟ ᱟᱨ ᱱᱤᱛᱳᱜ ᱫᱷᱟᱨᱟ ᱫᱚ ᱱᱚᱣᱟ ᱥᱩᱨ ᱥᱩᱯᱩᱨ ᱠᱚᱨᱮ ᱧᱮᱞᱜᱮ ᱵᱟᱝᱠᱚ ᱧᱮᱞᱚᱜ ᱠᱟᱱᱟ ᱚᱱᱟ ᱟᱹᱭᱠᱷᱟᱹᱛᱮ ᱫᱟᱨᱮ ᱱᱟᱹᱲᱤᱜᱮ ᱱᱟᱲᱤ ᱠᱚ ᱵᱟᱝ ᱟᱹᱭᱠᱟᱹᱣ ᱛᱮᱜᱮ ᱩᱱᱠᱩ ᱠᱚᱦᱚᱸ ᱡᱚᱛᱚᱜᱮ ᱵᱟᱹᱭ ᱵᱟᱹᱭ ᱛᱮᱠᱚ ᱥᱟᱦᱟ ᱥᱟᱺᱜᱤᱧᱚᱜ ᱠᱟᱱᱟ ᱚᱱᱟ ᱟᱹᱭᱠᱷᱟᱹᱛᱮ ᱩᱱᱠᱩ ᱫᱚ ᱧᱮᱞ ᱟᱫ ᱞᱮᱠᱟᱜᱮ ᱵᱩᱡᱷᱟᱹᱜ ᱠᱟᱱᱟ